ᱟᱛᱳ ᱴᱚᱞᱟᱨᱮ ᱡᱟᱦᱟᱸᱜᱮ ᱡᱩᱣᱟᱹᱱ ᱠᱚ ᱢᱮᱱᱟᱜ ᱠᱚᱣᱟ ᱞᱟᱜᱽᱬᱮ ᱢᱤᱫᱴᱟᱝ ᱮᱱᱮᱡ ᱛᱟᱵᱚᱱ ᱡᱟᱦᱟᱸ ᱞᱮᱠᱟ ᱞᱟᱜᱽᱬᱮ ᱫᱚ ᱦᱟᱯᱛᱟ ᱨᱮ ᱵᱟᱠᱷᱟᱱ ᱫᱚ ᱢᱟᱹᱦᱱᱟ ᱨᱮ ᱢᱤᱫ ᱫᱤᱱ ᱫᱚ ᱰᱟᱺᱜᱩᱣᱟᱹ ᱠᱩᱲᱤ ᱜᱤᱫᱽᱨᱟᱹ ᱟᱠᱷᱲᱟ ᱨᱮᱠᱚ ᱜᱩᱨᱤᱡ ᱯᱷᱟᱨᱪᱟᱭᱟ ᱜᱩᱨᱤᱡ ᱯᱷᱟᱹᱨᱪᱟ ᱠᱟᱛᱮᱫ ᱠᱚ ᱮᱱᱮᱡᱼᱟ ᱚᱱᱟ ᱮᱱᱮᱡ ᱞᱟᱜᱽᱲᱮ ᱦᱚᱸ ᱛᱟᱵᱚᱱᱟ ᱟᱹᱰᱤ ᱢᱟᱨᱟᱝ ᱮᱱᱮᱡ ᱠᱟᱱᱟ ᱚᱱᱟ ᱨᱮᱦᱚᱸ ᱡᱷᱤᱠᱟᱹ ᱞᱮᱠᱟᱱ ᱡᱤᱱᱤᱥ ᱠᱚ ᱢᱮᱱᱟᱜᱼᱟ ᱞᱟᱜᱽᱬᱮ ᱮᱦᱚᱵ ᱠᱟᱛᱮ ᱢᱩᱪᱟᱹᱫ ᱢᱟᱲᱟᱝ ᱨᱮ ᱡᱷᱤᱠᱟᱹᱭᱟᱠᱚ ᱡᱷᱤᱠᱟᱹ ᱥᱮᱨᱮᱧ ᱠᱚᱦᱚᱸ ᱟᱹᱰᱤ ᱱᱟᱯᱟᱭ ᱛᱟᱵᱚᱱᱟ ᱟᱫᱚ ᱚᱱᱟ ᱡᱚᱯᱚᱲᱟᱣ ᱚᱱᱟᱠᱚᱨᱮ ᱡᱚᱯᱚᱲᱟᱣ ᱢᱮᱱᱟᱜ ᱠᱚᱣᱟ ᱠᱚᱲᱟ ᱠᱚ ᱟᱫᱚ ᱢᱮᱱᱟᱜᱼᱢᱟ ᱢᱮᱱᱟᱜ ᱠᱚᱜᱮᱭᱟ ᱟᱫᱚ ᱞᱟᱹᱞᱟᱹᱭ ᱦᱚᱲᱜᱮ ᱱᱚᱜᱼᱚ ᱱᱚᱝᱠᱟ ᱵᱟᱵᱚᱱ ᱥᱮᱴᱮᱨ ᱫᱟᱲᱮᱭᱟᱜ ᱠᱟᱱᱟ ᱚᱱᱟ ᱵᱮᱲᱟ ᱠᱚᱨᱮ ᱟᱨ ᱱᱚᱣᱟ ᱠᱚᱢᱟ ᱥᱮᱫᱟᱭ ᱯᱩᱨᱩᱫᱷᱩᱞ ᱡᱟᱦᱟᱸ ᱞᱮᱠᱟ ᱦᱟᱲᱟᱢ ᱦᱚᱲ ᱵᱩᱰᱷᱤ ᱮᱨᱟ ᱵᱩᱰᱷᱤ ᱟᱭᱳ ᱦᱚᱲ ᱠᱚ ᱦᱮᱱᱟᱜ ᱠᱚᱣᱟ ᱩᱱᱠᱩᱼᱛᱚ ᱚᱱᱟ ᱵᱮᱲᱟᱨᱮ ᱛᱤᱭᱟᱜ ᱠᱟᱛᱮᱜ ᱤᱫᱤ ᱦᱚᱪᱚ ᱦᱩᱭᱩᱜᱼᱟ ᱩᱱ ᱴᱷᱮᱡ ᱜᱮ ᱚᱱᱟ ᱥᱮᱨᱮᱧ ᱠᱚᱢᱟ ᱢᱮᱱᱟᱜᱼᱟ ᱩᱱ ᱴᱷᱮᱡ ᱜᱮ ᱚᱱᱟ ᱮᱱᱮᱡ ᱨᱮᱭᱟᱜ ᱤᱭᱟᱹ ᱦᱚᱸ ᱨᱟᱹᱲ ᱦᱚᱸ ᱢᱮᱱᱟᱜᱼᱟ ᱚᱱᱟᱛᱮ ᱩᱱᱤ ᱥᱟᱞᱟᱜᱼᱮᱢ ᱛᱟᱦᱮᱸ ᱞᱮᱱᱠᱷᱟᱱ ᱫᱚ ᱟᱹᱰᱤ ᱱᱟᱯᱟᱭᱛᱮ ᱢᱟᱱᱮᱢ ᱪᱮᱫᱚᱜᱼᱟ ᱪᱮᱫ ᱦᱚᱸ ᱟᱨ ᱱᱮᱛᱟᱨ ᱜᱤᱫᱽᱨᱟᱹ ᱛᱟᱵᱚᱱ ᱚᱱᱟ ᱠᱚᱫᱚ ᱞᱟᱹᱭ ᱟᱠᱚ ᱮᱱᱟᱝ ᱞᱟᱹᱭ ᱵᱟᱢ ᱞᱟᱹᱭᱟᱭ ᱠᱷᱟᱡ ᱫᱚ ᱩᱱᱤᱫᱚ ᱚᱱᱟ ᱠᱚ ᱞᱟᱜᱽᱬᱮ ᱮᱱᱮᱡ ᱪᱮᱫ ᱠᱟᱱᱟ ᱟᱨ ᱫᱚᱝ ᱮᱱᱮᱡ ᱪᱮᱫ ᱠᱟᱱᱟ ᱵᱟᱦᱟ ᱮᱱᱮᱡ ᱪᱮᱫ ᱠᱟᱱᱟ ᱰᱟᱱᱴᱟ ᱮᱱᱮᱡ ᱪᱮᱫ ᱠᱟᱱᱟ ᱪᱮᱫᱞᱮᱠᱟ ᱨᱮ ᱦᱮᱱᱟᱜᱼᱟ ᱪᱮᱫᱞᱮᱠᱟ ᱨᱮ ᱵᱮᱱᱟᱣ ᱞᱮᱱ ᱛᱟᱦᱮᱸ ᱠᱟᱱᱟ ᱚᱠᱚᱭ ᱵᱮᱱᱟᱣᱞᱮᱫ ᱛᱟᱦᱮᱸ ᱠᱟᱱᱟ ᱡᱟᱦᱟᱸ ᱞᱮᱠᱟ ᱰᱟᱱᱴᱟ ᱠᱟᱛᱷᱟ ᱰᱟᱱᱴᱟᱠᱟ ᱫᱚ ᱟᱵᱚᱫᱚ ᱨᱟᱢ ᱞᱚᱠᱠᱷᱚᱱ ᱛᱟᱹᱠᱤᱱᱟᱜ ᱤᱭᱟᱹ ᱠᱟᱱᱟ ᱚᱱᱠᱟ ᱵᱚᱱ ᱟᱜᱼᱥᱟᱨ ᱥᱟᱵ ᱠᱟᱛᱮᱜ ᱵᱚᱱ ᱮᱱᱮᱡᱼᱟ ᱚᱱᱠᱟ ᱦᱟᱸᱜ ᱢᱮᱱᱟᱜ ᱟᱠᱟᱫ ᱛᱟᱵᱚᱱᱟ ᱟᱫᱚ ᱱᱚᱣᱟ ᱠᱚ ᱡᱟᱦᱟᱸ ᱞᱟᱜᱽᱬᱮ ᱫᱚ ᱟᱹᱰᱤ ᱥᱩᱫ ᱮᱱᱮᱡ ᱠᱟᱱᱟ ᱥᱮᱫᱟᱭ ᱫᱚ ᱞᱟᱜᱽᱬᱮ ᱮᱱᱮᱡ ᱵᱮᱲᱟᱨᱮ ᱵᱚᱸᱜᱟᱼᱵᱩᱨᱩ ᱠᱚᱦᱚᱸ ᱠᱚ ᱟᱬᱜᱳ ᱦᱤᱡᱩᱜ ᱠᱟᱱ ᱛᱟᱦᱮᱸᱫ ᱠᱟᱱᱟ ᱧᱤᱫᱟᱹ ᱛᱚ ᱮᱱᱮᱡ ᱦᱩᱭᱩᱜᱼᱟ ᱞᱟᱜᱽᱬᱮ ᱮᱱᱠᱷᱟᱱ ᱵᱚᱸᱜᱟ ᱵᱩᱨᱩ ᱠᱚᱦᱚᱸ ᱠᱚ ᱟᱬᱜᱳ ᱦᱤᱡᱩᱜ ᱠᱟᱛᱮ ᱠᱚ ᱟᱵᱚ ᱥᱟᱞᱟᱜ ᱠᱚ ᱮᱱᱮᱡᱮᱫ ᱛᱟᱦᱮᱸ ᱠᱟᱱᱟ